ᱦᱮᱞᱳ ᱦᱮᱸ ᱤᱧᱫᱚ ᱢᱤᱫ ᱦᱚᱲ ᱥᱚᱢᱟᱡᱽ ᱥᱮᱵᱟᱭᱤᱡ ᱤᱧ ᱞᱟᱹᱭᱮᱫᱟ ᱟᱯᱮ ᱫᱚ ᱥᱚᱦᱨᱟᱭ ᱚᱠᱟ ᱢᱟᱥ ᱠᱚᱛᱮ ᱦᱩᱭᱩᱜ ᱛᱟᱯᱮᱭᱟ ᱚᱻ ᱟᱫᱚ ᱪᱮᱫ ᱞᱮᱠᱟᱯᱮ ᱥᱚᱦᱨᱟᱭᱚᱜᱼᱟ ᱪᱮᱫᱠᱟ ᱦᱩᱭᱩᱜ ᱛᱟᱯᱮᱭᱟ

ᱛᱟᱦᱚᱞᱮ ᱟᱹᱰᱤ ᱡᱚᱢᱼᱡᱚᱢᱟᱴ ᱟᱹᱰᱤ ᱫᱷᱩᱢ ᱦᱩᱭᱩᱜᱼᱟ ᱛᱚ

ᱢᱚᱡᱽ ᱜᱮ ᱛᱟᱦᱞᱮ ᱵᱮᱥ ᱴᱷᱤᱠ ᱜᱮᱭᱟ ᱛᱟᱦᱞᱮᱧ ᱪᱟᱞᱟᱜᱼᱟ ᱦᱟᱜ ᱵᱮᱥ ᱴᱷᱤᱠ ᱜᱮᱭᱟ ᱫᱚᱦᱚᱭᱮᱫᱟᱹᱧ